ᱵᱷᱟᱨᱚᱛ ᱨᱮᱭᱟᱜ ᱡᱚᱛᱚ ᱠᱷᱚᱱ ᱞᱟᱹᱠᱛᱤᱭᱟᱱ ᱯᱚᱨᱚᱵᱽ ᱫᱚ ᱦᱩᱭᱩᱜ ᱠᱟᱱᱟ ᱥᱟᱱᱛᱟᱲ ᱠᱚᱣᱟᱜ ᱫᱚ ᱵᱟᱦᱟ ᱢᱟᱜ ᱢᱚᱬᱮ ᱠᱟᱨᱟᱢ ᱫᱟᱸᱥᱟᱭ ᱥᱚᱨᱦᱟᱭ ᱥᱟᱠᱨᱟᱛ ᱮᱢᱟᱱ ᱮᱢᱟᱱ ᱠᱚ ᱚᱱᱠᱟ ᱜᱮ ᱫᱤᱠᱩ ᱠᱚᱣᱟᱜ ᱫᱚ ᱫᱩᱨᱜᱟᱹ ᱯᱩᱡᱟᱹ ᱠᱟᱹᱞᱤ ᱯᱩᱡᱟᱹ ᱵᱤᱥᱥᱚᱠᱚᱨᱢᱟ ᱯᱩᱡᱟᱹ ᱥᱚᱨᱚᱥᱚᱛᱤ ᱯᱩᱡᱟᱹ ᱞᱩᱠᱷᱤ ᱯᱩᱡᱟᱹ ᱜᱚᱱᱮᱥ ᱯᱩᱡᱟᱹ ᱠᱟᱹᱨᱛᱤᱠ ᱯᱩᱡᱟᱹ ᱟᱨᱦᱚᱸ ᱟᱭᱢᱟ ᱟᱭᱢᱟ ᱟᱨ ᱱᱚᱣᱟ ᱫᱤᱱ ᱠᱚᱨᱮ ᱫᱚ ᱪᱷᱩᱴᱤ ᱨᱮᱭᱟᱜ ᱦᱚᱸᱵᱮᱵᱚᱥᱛᱟ ᱢᱮᱱᱟᱜᱼᱟ ᱟᱨ ᱟᱹᱰᱤ ᱨᱟᱹᱥᱠᱟᱹ ᱡᱟᱠᱡᱚᱢᱚᱠ ᱥᱟᱞᱟᱜ ᱱᱚᱣᱟ ᱯᱚᱨᱚᱵᱽ ᱯᱩᱡᱟᱹ ᱯᱟᱨᱵᱚᱱ ᱠᱚ ᱠᱚ ᱢᱟᱱᱟᱣᱟ ᱵᱷᱟᱨᱚᱛ ᱨᱮᱱ ᱦᱚᱲ ᱫᱚ